ᱤᱧ ᱫᱚ ᱟᱹᱫᱤᱢ ᱡᱩᱢᱤᱫ ᱟᱠᱷᱲᱟ ᱴᱟᱜ ᱤᱧ ᱠᱩᱥᱭᱟᱜᱼᱟ ᱪᱮᱫᱟᱜ ᱥᱮ ᱱᱚᱣᱟ ᱨᱮ ᱢᱤᱫᱴᱟᱝ ᱨᱤᱭᱮᱞ ᱠᱟᱛᱷᱟ ᱠᱚ ᱠᱚ ᱞᱟᱹᱭᱟ ᱡᱮᱢᱚᱱ ᱱᱚᱝᱠᱟ ᱡᱟᱦᱟᱱᱟᱜ ᱵᱟᱦᱟ ᱯᱚᱨᱚᱵᱽ ᱠᱚᱨᱮᱫ ᱥᱚᱦᱚᱨᱟᱭ ᱠᱚᱨᱮᱫ ᱡᱟᱦᱟᱱᱟᱜ ᱟᱵᱚᱣᱟᱜ ᱢᱟᱦᱟ ᱠᱚᱨᱮᱫ ᱟᱹᱫᱤᱵᱟᱹᱥᱤ ᱠᱷᱮᱨᱚᱣᱟᱞ ᱢᱟᱦᱟ ᱥᱟᱶᱛᱮ ᱟᱹᱨᱤᱪᱟᱹᱞᱤ ᱠᱚᱨᱮᱱᱟᱜ ᱡᱟᱦᱟᱸ ᱢᱮᱫᱛᱮ ᱧᱮᱞᱟᱜ ᱢᱚᱪᱟᱛᱮ ᱨᱚᱲᱟᱜ ᱨᱤᱭᱮᱞᱮᱴᱤ ᱠᱚ ᱫᱮᱠᱷᱟᱣᱟ ᱚᱱᱟᱜᱮ ᱤᱧᱤᱧ ᱠᱩᱥᱤᱭᱟᱜᱼᱟ ᱟᱨ ᱱᱚᱣᱟ ᱟᱠᱷᱲᱟ ᱨᱮ ᱟᱹᱰᱤ ᱵᱮᱥ ᱥᱳ ᱠᱚ ᱫᱮᱠᱷᱟᱣᱟ ᱟᱨ ᱵᱮᱥᱟᱜ ᱵᱟᱹᱲᱤᱡᱟᱜ ᱦᱚᱸᱠᱚ ᱛᱩᱞᱟᱹ ᱡᱚᱠᱷᱟᱭᱟ ᱟᱨ ᱟᱹᱰᱤ ᱱᱟᱯᱟᱭ ᱱᱤᱨᱟᱹᱭ ᱛᱮᱠᱚ ᱞᱟᱹᱭᱟ ᱱᱚᱣᱟ ᱟᱠᱷᱲᱟ ᱨᱮ ᱱᱚᱣᱟ ᱟᱠᱷᱲᱟ ᱨᱮᱭᱟᱜ ᱧᱩᱛᱩᱢ ᱟᱨ ᱢᱤᱫ ᱫᱷᱟᱣ ᱤᱧ ᱞᱟᱹᱭᱟ ᱟᱹᱫᱤᱢ ᱡᱩᱢᱤᱫ ᱜᱟᱶᱛᱟ ᱟᱠᱷᱲᱟ ᱧᱩᱛᱩᱢ ᱫᱚ ᱟᱨ ᱱᱚᱣᱟ ᱫᱚ ᱟᱹᱰᱤ ᱵᱮᱥ ᱥᱟᱹᱦᱤᱡ ᱜᱟᱹᱦᱤᱨ ᱥᱟᱹᱦᱤᱡ ᱞᱟᱹᱭᱟᱵᱚᱱᱟᱠᱚ ᱱᱚᱣᱟ ᱟᱠᱷᱲᱟ ᱨᱮ ᱟᱨ ᱥᱟᱶᱛᱮ ᱡᱚᱛᱚ ᱞᱮᱠᱟᱱᱟᱜ ᱟᱵᱚᱣᱟᱜ ᱟᱹᱫᱤᱵᱟᱹᱥᱤ ᱥᱟᱶᱛᱟ ᱨᱮᱭᱟᱜ ᱟᱨ ᱠᱚ ᱞᱟᱹᱭᱟ ᱩᱨᱩᱢ ᱟᱵᱚᱱᱟ ᱱᱚᱣᱟ ᱜᱟᱶᱛᱟ ᱟᱹᱰᱤ ᱱᱟᱯᱟᱭᱛᱮ ᱪᱟᱞᱟᱜ ᱠᱟᱱᱟ ᱱᱚᱣᱟ ᱜᱟᱶᱛᱟ ᱨᱮ ᱡᱚᱛᱚ ᱞᱮᱠᱟᱱᱟᱜ ᱵᱟᱰᱟᱭ ᱞᱮᱠᱟᱱᱟᱜ ᱟᱡᱚᱢ ᱞᱮᱠᱟᱱᱟᱜ ᱪᱮᱫᱚᱜ ᱞᱮᱠᱟᱱᱟᱜ ᱱᱚᱣᱟ ᱜᱟᱶᱛᱟ ᱨᱮ ᱥᱮᱪᱮᱫᱚᱜ ᱧᱟᱢᱚᱜᱼᱟ ᱟᱨ ᱞᱟᱹᱱᱟᱹᱭ ᱦᱚᱸ ᱧᱟᱢᱚᱜᱼᱟ ᱛᱮᱞᱟ ᱦᱚᱸ ᱧᱟᱢᱚᱜᱼᱟ